ᱦᱮᱸ ᱤᱧᱫᱚ ᱢᱤᱫ ᱫᱷᱚᱢ ᱫᱟᱠᱟ ᱩᱛᱩ ᱥᱚᱢᱚᱭ ᱤᱧ ᱞᱚᱜ ᱠᱟᱱ ᱛᱟᱦᱮᱱᱟ ᱢᱟᱱᱮ ᱤᱧᱫᱚ ᱵᱟᱹᱧ ᱞᱚ ᱛᱤᱭᱚᱜ ᱞᱮᱱᱟ ᱟᱧᱪᱟᱨ ᱞᱚ ᱞᱮᱱ ᱛᱤᱧᱟᱹ ᱟᱫᱚ ᱟᱡᱷᱱᱟᱨᱤᱧᱮ ᱧᱮᱞ ᱧᱟᱢ ᱠᱤᱫᱤᱧᱟ ᱩᱱᱤ ᱫᱟᱹᱲ ᱟᱹᱜᱩ ᱠᱮᱫᱟ ᱟᱨ ᱩᱱᱤᱜᱮ ᱵᱟᱧᱪᱟᱣ ᱠᱤᱫᱤᱧᱟ ᱩᱱ ᱥᱚᱢᱚᱭ ᱫᱚ ᱨᱮᱭᱟᱜ ᱚᱠᱛᱚ ᱛᱟᱦᱮᱸ ᱠᱟᱱᱟ ᱨᱮᱭᱟᱲ ᱥᱚᱢᱚᱭ ᱥᱳᱭᱮᱴᱟᱨ ᱠᱚᱧ ᱦᱚᱨᱚᱜ ᱠᱟᱜ ᱛᱟᱦᱮᱱᱟ ᱟᱫᱚ ᱟᱭᱢᱟ ᱰᱷᱮᱨ ᱵᱟᱨᱭᱟ ᱯᱮᱭᱟ ᱥᱳᱭᱮᱴᱟᱨᱤᱧ ᱦᱚᱨᱚᱜ ᱟᱠᱟᱜ ᱛᱟᱦᱮᱱᱟ ᱟᱫᱚ ᱪᱤᱠᱟᱹᱛᱮ ᱩᱱᱤᱜᱮ ᱚᱨ ᱛᱩᱫ ᱠᱟᱛᱮᱫ ᱥᱮᱸᱜᱮᱞ ᱠᱚᱭ ᱤᱲᱤᱡ ᱠᱮᱫᱟ ᱤᱧᱦᱚᱸ ᱵᱩᱡᱷᱟᱹᱣ ᱵᱟᱹᱧ ᱧᱟᱢ ᱞᱮᱫᱟ